ᱤᱧᱤᱧ ᱞᱟᱹᱭ ᱫᱟ ᱯᱷᱳᱱ ᱫᱚ ᱟᱹᱰᱤ ᱵᱷᱟᱞᱤ ᱡᱤᱱᱤᱥ ᱠᱟᱱᱟ ᱫᱤᱥᱚᱢ ᱥᱟᱺᱜᱤᱧ ᱨᱮᱱ ᱯᱮᱲᱟ ᱯᱟᱹᱨᱵᱟᱹ ᱢᱮᱸᱫ ᱛᱮᱢ ᱧᱮᱞ ᱧᱟᱢᱮ ᱵᱷᱤᱰᱤᱭᱳ ᱠᱚᱞ ᱞᱮᱠᱷᱟᱱ ᱠᱤ ᱢᱚᱡᱽ ᱵᱟᱹᱲᱤᱡ ᱠᱟᱛᱷᱟᱢ ᱟᱸᱡᱚᱢᱟ ᱮᱱᱟᱝ ᱡᱚᱠᱷᱟᱡ ᱫᱚ ᱜᱚᱡ ᱜᱩᱨ ᱨᱮ ᱥᱮ ᱵᱟᱯᱞᱟ ᱵᱤᱦᱟᱹ ᱨᱮ ᱥᱮ ᱩᱢᱩᱠ ᱰᱷᱮᱠ ᱨᱮ ᱡᱟᱦᱟᱸᱛᱤᱥ ᱨᱮᱜᱮ ᱢᱟᱱᱮ ᱞᱟᱹᱭᱮᱢ ᱪᱟᱞᱟᱜᱼᱟ ᱛᱚᱵᱮ ᱱᱤᱛᱚᱜ ᱯᱷᱳᱱ ᱛᱮ ᱟᱹᱰᱤᱜᱟᱱ ᱟᱹᱨᱤᱪᱟᱹᱞᱤ ᱪᱟᱹᱞᱩᱜ ᱠᱟᱱᱟ ᱯᱷᱳᱱ ᱫᱚ ᱟᱹᱰᱤ ᱵᱷᱟᱹᱜᱤ ᱡᱤᱱᱤᱥ ᱤᱧᱫᱚ ᱯᱷᱳᱱ ᱫᱚ ᱟᱹᱰᱤ ᱱᱮᱛᱟᱨ ᱫᱩᱧ ᱠᱩᱥᱤᱭᱟᱜ ᱠᱟᱱᱟ ᱯᱟᱹᱦᱤᱞ ᱫᱚ ᱵᱟᱞᱮ ᱠᱩᱥᱤᱜ ᱠᱟᱱ ᱛᱟᱦᱮᱸᱫ ᱱᱮᱛᱟᱨ ᱫᱚ ᱫᱚᱢᱢᱮᱜᱤᱧ ᱠᱩᱥᱤᱭᱟᱜ ᱠᱟᱱᱟ ᱯᱷᱳᱱ ᱪᱮᱫᱟᱜ ᱥᱮ ᱡᱟᱦᱟᱸ ᱠᱚ ᱥᱮᱡ ᱮᱢ ᱪᱟᱞᱟᱜᱼᱟ ᱠᱤ ᱦᱚᱨᱛᱮᱢ ᱢᱟᱨᱥᱟᱞ ᱤᱫᱤᱭᱟ ᱠᱤ ᱥᱮᱨᱮᱧ ᱟᱸᱡᱚᱢ ᱟᱸᱡᱚᱢ ᱛᱮᱢ ᱪᱟᱞᱟᱜᱼᱟ ᱢᱚᱱ ᱦᱩᱭ ᱞᱮᱱᱠᱷᱟᱱ ᱟᱨᱠᱤ ᱨᱟᱥᱛᱟ ᱠᱚᱨᱮᱢ ᱮᱴᱠᱮᱴᱚᱬᱮᱢ ᱮᱥᱠᱟᱨᱚᱜᱼᱟ ᱩᱱᱫᱚ ᱚᱱᱟᱢ ᱪᱟᱹᱞᱩ ᱜᱚᱫ ᱠᱮᱫᱟ ᱢᱟᱨᱥᱟᱞ ᱜᱚᱫ ᱠᱮᱫᱟᱢ ᱠᱤ ᱜᱟᱹᱰᱤ ᱠᱚ ᱵᱟᱹᱲᱤᱡ ᱮᱱᱟ ᱛᱚ ᱚᱲᱟᱜ ᱥᱮᱫ ᱮᱢ ᱞᱟᱹᱭ ᱜᱚᱫ ᱠᱟᱫᱟ ᱡᱮ ᱢᱟ ᱤᱧᱫᱚ ᱱᱚᱝᱠᱟ ᱚᱝᱠᱟᱧ ᱮᱠᱷᱟᱭᱟᱠᱟᱱᱟ ᱥᱮ ᱫᱟᱨᱟᱢ ᱤᱫᱤᱧ ᱯᱮ ᱥᱮ ᱯᱷᱳᱱ ᱫᱚ ᱤᱧᱫᱚ ᱟᱹᱰᱤ ᱵᱷᱟᱹᱞᱤ ᱜᱤᱧ ᱠᱩᱥᱤᱭᱟᱜᱼᱟ ᱟᱹᱰᱰᱤ ᱵᱷᱟᱹᱜᱮ ᱡᱤᱱᱤᱥ ᱠᱟᱱᱟ ᱡᱟᱦᱟᱸ ᱛᱮᱜᱮ ᱵᱚᱱ ᱪᱟᱞᱟᱜ ᱡᱟᱦᱟᱸ ᱛᱮᱜᱮ ᱵᱚᱱ ᱪᱟᱞᱟᱜ ᱡᱩᱫᱤᱢ ᱢᱮᱱᱟᱧ ᱨᱚᱯᱚᱲᱟ ᱨᱚᱯᱚᱲ ᱠᱟᱱᱟ ᱵᱚᱱ ᱡᱩᱫᱤᱧ ᱢᱮᱱᱟ ᱧᱮᱯᱮᱞᱟᱵᱚᱱ ᱧᱮᱯᱮᱞ ᱠᱟᱱᱟ ᱵᱚᱱ ᱜᱚᱡ ᱦᱚᱲ ᱵᱚᱱ ᱧᱮᱞᱚᱜᱼᱟ ᱡᱮᱣᱮᱫ ᱦᱚᱲ ᱵᱚᱱ ᱧᱮᱞᱚᱜᱼᱟ ᱡᱚᱛᱚ ᱞᱮᱠᱟᱱ ᱦᱚᱲ ᱵᱚᱱ ᱧᱟᱯᱟᱢᱟ ᱟᱹᱰᱤ ᱢᱚᱡᱽ ᱟᱹᱰᱤ ᱵᱷᱟᱹᱜᱤ ᱡᱤᱱᱤᱥ ᱡᱟᱦᱟᱸ ᱛᱮᱜᱮ ᱵᱚᱱ ᱪᱟᱞᱟᱜ ᱛᱚᱦᱚᱫ ᱱᱟᱢ ᱚᱱᱟ ᱦᱚᱸᱢ ᱞᱟᱹᱭ ᱠᱮᱫᱟ ᱦᱟᱬᱟᱜ ᱮᱱᱟᱢ ᱚᱱᱟ ᱦᱚᱸᱢ ᱞᱟᱹᱭ ᱠᱮᱫᱟ ᱡᱮ ᱡᱟᱦᱟᱸ ᱞᱮᱠᱟ ᱜᱮ ᱚᱲᱟᱜ ᱨᱮ ᱦᱮᱪᱮ ᱯᱮᱪᱮ ᱚᱱᱟ ᱦᱚᱸ ᱵᱚᱱ ᱞᱟᱹᱭ ᱡᱚᱝᱟᱜᱼᱟ ᱡᱚᱛᱚ ᱜᱷᱟᱹᱲᱤᱡ ᱜᱮ ᱡᱚᱛᱚ ᱞᱮᱠᱟᱱ ᱟᱹᱰᱤ ᱵᱷᱟᱹᱜᱤ ᱡᱤᱱᱤᱥ ᱠᱟᱱᱟ ᱟᱹᱰᱤ ᱵᱷᱟᱹᱜᱤ ᱵᱟᱝ ᱨᱚᱯᱚᱲ ᱵᱟᱝ ᱧᱮᱞ ᱦᱚᱲ ᱵᱚᱱ ᱡᱤᱣᱤ ᱵᱚᱱ ᱨᱟᱲᱮᱡᱟ ᱱᱚᱣᱟ ᱛᱮᱫᱚ ᱯᱷᱳᱱ ᱛᱮᱫᱚ ᱥᱮᱨᱮᱧ ᱫᱩᱨᱟᱹᱝ ᱛᱮ ᱟᱨᱠᱤ ᱡᱩᱫᱤᱢ ᱢᱚᱱᱮᱭᱟ ᱡᱮ ᱥᱮᱨᱮᱧᱤᱧ ᱟᱸᱡᱚᱢᱟ ᱦᱟᱯᱮᱧ ᱪᱟᱞᱩ ᱞᱮᱜᱮ ᱛᱟᱦᱚᱞᱮ ᱥᱮᱨᱮᱧ ᱵᱚᱱ ᱟᱸᱡᱚᱢ ᱜᱚᱫ ᱠᱮᱫ ᱜᱮ ᱟᱹᱰᱤ ᱢᱚᱡᱽ ᱡᱤᱱᱤᱥ ᱢᱳᱵᱟᱭᱤᱞ ᱫᱚ ᱟᱹᱰᱤ ᱵᱷᱟᱹᱜᱤ ᱡᱤᱱᱤᱥ